ᱦᱮᱸ ᱦᱮᱞᱳ ᱦᱮᱸ ᱞᱟᱹᱭ ᱫᱟᱹᱧ ᱟᱢ ᱫᱚ ᱢᱤᱫᱴᱟᱱ ᱥᱚᱢᱟᱡ ᱥᱮᱪᱪᱷᱟ ᱥᱮᱵᱤ ᱥᱚᱝᱥᱛᱷᱟ ᱨᱮᱱ ᱥᱚᱢᱟᱡ ᱥᱚᱝᱥᱠᱟᱨᱚᱠ ᱠᱟᱱᱟᱢ ᱟᱪᱪᱷᱟ ᱟᱯᱮ ᱠᱚ ᱢᱩᱫᱽᱨᱮ ᱪᱮᱫ ᱠᱚ ᱠᱟᱹᱢᱤ ᱦᱚᱨᱟ ᱢᱮᱱᱟᱜ ᱛᱟᱯᱮᱭᱟ ᱟᱪᱪᱷᱟ ᱤᱧ ᱫᱚ ᱢᱤᱫᱴᱮᱱ ᱪᱟᱹᱥᱤ ᱦᱚᱲ ᱠᱟᱹᱱᱟᱹᱧ ᱟᱯᱮ ᱠᱚᱴᱷᱮᱱ ᱪᱮᱫ ᱪᱮᱫ ᱠᱚ ᱵᱷᱟᱹᱜᱤ ᱤᱛᱟᱹ ᱢᱮᱱᱟᱜᱼᱟ ᱠᱚᱢ ᱯᱚᱭᱥᱟ ᱥᱮ ᱯᱷᱤᱨᱤᱛᱮ ᱧᱟᱢᱚᱜᱼᱟ ᱛᱷᱚᱲᱟ ᱜᱟᱱᱮᱢ ᱞᱟᱹᱭ ᱟᱹᱧ ᱠᱷᱟᱱ ᱵᱷᱟᱹᱜᱤ ᱠᱚᱜᱼᱟ ᱛᱩᱲᱤ ᱤᱛᱟᱹ ᱜᱩᱦᱩᱢ ᱡᱟᱸᱦᱟᱱᱟᱜ ᱜᱮ ᱵᱚᱞᱮ ᱢᱟᱱᱮ ᱱᱤᱭᱟᱹ ᱥᱚᱢᱚᱭ ᱫᱚ ᱦᱩᱲᱩ ᱪᱟᱥ ᱦᱩᱭᱩᱜ ᱠᱟᱱᱟ ᱦᱩᱲᱩ ᱤᱛᱟᱹ ᱜᱮ ᱵᱮᱥᱤ ᱫᱚᱨᱠᱟᱨᱟ ᱡᱚᱫᱤ ᱟᱯᱮ ᱴᱷᱮᱱ ᱢᱮᱱᱟᱜ ᱠᱷᱟᱡ ᱤᱢᱟᱹᱧ ᱢᱮ ᱠᱤᱪᱷᱩ ᱛᱩᱲᱤ ᱤᱛᱟᱹ ᱢᱮᱱᱟᱜ ᱚᱱᱠᱟ ᱠᱷᱟᱱ ᱪᱟᱞᱟᱜ ᱟᱹᱧ ᱢᱤᱫ ᱫᱤᱱ ᱛᱟᱦᱚᱞᱮ ᱤᱧ ᱚᱠᱟᱨᱤᱧ ᱡᱳᱜᱟᱡᱳᱜ ᱼᱟ ᱟᱢ ᱥᱚᱝᱜᱮ ᱫᱚ ᱚᱠᱟ ᱞᱮᱠᱟᱧ ᱡᱳᱜᱟᱡᱳᱜ ᱞᱮᱠᱷᱟᱱ ᱤᱧ ᱱᱚᱣᱟ ᱠᱚ ᱤᱛᱟᱹ ᱡᱚᱨᱟ ᱠᱚ ᱮᱢᱟᱱ ᱡᱚᱫᱤ ᱮᱢᱚᱜ ᱠᱷᱟᱡ ᱱᱚᱣᱟ ᱠᱚ ᱚᱠᱟᱨᱤᱧ ᱡᱳᱜᱟᱡᱳᱜᱟ ᱟᱪᱪᱷᱟ ᱵᱮᱥ ᱚᱯᱷᱤᱥ ᱫᱚ ᱚᱠᱟ ᱥᱳᱢᱚᱭ ᱯᱮ ᱛᱟᱦᱮᱱᱟ ᱥᱮᱛᱟᱜ ᱠᱷᱚᱱ ᱡᱷᱤᱡ ᱛᱟᱦᱮᱱᱟ ᱥᱮ ᱫᱚᱥᱴᱟ ᱠᱷᱚᱱ ᱛᱤᱱ ᱜᱷᱟᱹᱲᱤᱡ ᱡᱷᱤᱡ ᱛᱟᱦᱮᱱᱟ ᱟᱪᱪᱷᱟ ᱟᱨ ᱛᱩᱲᱤ ᱤᱛᱟᱹ ᱠᱚ ᱠᱚᱞᱟᱭ ᱤᱛᱟᱹ ᱠᱚ ᱱᱚᱣᱟ ᱠᱚ ᱧᱟᱢᱚᱜ ᱟᱥᱮ ᱵᱟᱝ ᱱᱚᱣᱟ ᱠᱚ ᱛᱷᱚᱲᱟ ᱡᱮᱢᱚᱱ ᱦᱮᱸ ᱵᱩᱴ ᱠᱚᱞᱟᱭ ᱠᱮᱣᱲᱟ ᱠᱚᱞᱟᱭ ᱛᱟᱨᱯᱚᱨᱮ ᱛᱩᱲᱤ ᱤᱛᱟᱹ ᱡᱟᱸᱦᱟ ᱫᱚ ᱪᱮᱫ ᱢᱮᱛᱟᱜ ᱠᱟᱱᱟ ᱚᱱᱟ ᱠᱚ ᱧᱟᱢᱚᱜ ᱟᱥᱮ ᱵᱟᱝ ᱵᱮᱥ ᱛᱟᱦᱚᱞᱮ ᱚᱯᱷᱤᱥ ᱛᱟᱯᱮ ᱫᱚ ᱡᱷᱤᱡ ᱟᱯᱮ ᱛᱚ ᱫᱚᱥᱴᱟ ᱠᱷᱚᱱ ᱛᱚ ᱛᱟᱦᱞᱮ ᱛᱤᱱ ᱥᱚᱢᱚᱭ ᱟᱪᱪᱷᱟ ᱛᱟᱦᱚᱞᱮ ᱢᱳᱴᱟᱢᱩᱴᱤ ᱫᱚᱥᱴᱟ ᱵᱟᱨᱚᱴᱟ ᱠᱚᱛᱮ ᱥᱮᱱ ᱞᱮᱱᱠᱷᱟᱱ ᱜᱮ ᱦᱩᱭᱩᱜᱼᱟ ᱟᱪᱪᱷᱟ ᱵᱮᱥ ᱛᱟᱦᱚᱞᱮ ᱴᱷᱤᱠ ᱜᱮᱭᱟ ᱜᱟᱯᱟ ᱢᱮᱭᱟᱝ ᱜᱤᱧ ᱪᱟᱞᱟᱜᱼᱟ ᱟᱢ ᱥᱟᱞᱟᱜ ᱤᱧ ᱡᱳᱜᱟᱡᱳᱜ ᱞᱮᱠᱷᱟᱱ ᱯᱷᱚᱱ ᱞᱟᱦᱟᱭᱟ ᱟᱫᱚᱧ ᱪᱟᱞᱟᱜᱼᱟ ᱟᱢ ᱴᱷᱮᱱ ᱦᱮᱸ ᱵᱮᱥ ᱛᱟᱦᱞᱮ ᱫᱚᱦᱚᱭ ᱫᱟᱹᱧ ᱫᱚᱦᱚᱭ ᱫᱟᱹᱧ